ᱵᱷᱟᱨᱚᱛ ᱨᱮᱱᱟᱜ ᱦᱚᱲ ᱠᱤᱪᱷᱩ ᱠᱷᱮᱞᱳᱰ ᱫᱚ ᱦᱩᱭᱩᱜ ᱠᱟᱱᱟ ᱠᱨᱤᱠᱮᱹᱴ ᱯᱷᱩᱴᱵᱚᱞ ᱠᱟᱵᱟᱰᱤ ᱟᱨ ᱡᱚᱛᱚᱠᱷᱚᱡ ᱥᱚᱨᱚᱥ ᱫᱚ ᱡᱤᱛᱮᱱ ᱟᱨ ᱥᱟᱹᱫᱷᱩ ᱟᱨ ᱜᱳᱨᱟᱪᱟᱸᱫᱽ ᱩᱱᱠᱩ ᱫᱚ ᱥᱚᱨᱮᱥ ᱜᱮᱠᱚ ᱠᱷᱮᱞᱳᱰᱟ